ᱤᱧᱟᱹᱜ ᱴᱚᱴᱷᱟ ᱨᱮ ᱢᱤᱫᱴᱟᱝ ᱨᱤᱡᱷᱟᱣᱟᱱ ᱯᱟᱦᱴᱟ ᱠᱟᱹᱦᱤᱱᱤ ᱟᱯᱮᱤᱧ ᱞᱟᱹᱭ ᱟᱯᱮᱭᱟ ᱡᱟᱦᱟᱸ ᱫᱚ ᱥᱟᱝᱜᱷᱟᱨᱤᱭᱟᱹ ᱠᱚ ᱵᱟᱠᱚ ᱵᱟᱲᱟᱭᱟ ᱧᱩᱛᱩᱢᱟᱱ ᱦᱚᱲ ᱞᱟᱠᱪᱟᱨ ᱯᱟᱹᱛᱷᱩᱣᱟ ᱛᱮᱛᱮᱫ ᱴᱷᱤᱠ ᱠᱟᱹ ᱦᱟᱱ ᱴᱷᱟ ᱚᱱᱟ ᱫᱚ ᱵᱟᱸᱠᱩᱲᱟ ᱡᱮᱞᱟᱨᱮ ᱨᱟᱭᱯᱩᱨ ᱵᱞᱚᱠ ᱨᱮ ᱯᱷᱩᱞᱠᱩᱥᱢᱟᱹ ᱵᱟᱡᱟᱨ ᱨᱮ ᱢᱤᱫᱴᱟᱹᱝ ᱵᱚᱸᱜᱟᱭ ᱩᱯᱮᱞ ᱟᱠᱟᱱᱟᱭ ᱵᱚᱸᱜᱟ ᱧᱩᱛᱩᱢ ᱠᱟᱞᱟ ᱢᱚᱫᱟᱱ ᱛᱚ ᱱᱚᱣᱟ ᱴᱚᱴᱷᱟ ᱠᱚᱨᱮᱱ ᱦᱚᱲ ᱠᱚᱫᱚ ᱠᱟᱞᱟ ᱢᱟᱫᱟᱱ ᱥᱮ ᱠᱟᱞᱟ ᱵᱟᱵᱟ ᱢᱮᱱᱛᱮ ᱠᱚ ᱢᱮᱱᱛᱮ ᱠᱚ ᱵᱟᱲᱟᱭᱮᱭᱟ ᱥᱮ ᱠᱚ ᱴᱷᱟᱹᱣᱠᱟᱹ ᱮᱭᱟ ᱱᱚᱣᱟ ᱫᱚ ᱯᱩᱭᱞᱟᱹ ᱢᱟᱜᱽ ᱨᱮᱱᱟᱜ ᱯᱩᱭᱞᱟᱹ ᱨᱮᱠᱚ ᱱᱚᱣᱟ ᱵᱚᱸᱜᱟ ᱧᱮᱞ ᱞᱟᱹᱜᱤᱫ ᱛᱮ ᱟᱹᱰᱤ ᱥᱟᱺᱜᱤᱧ ᱠᱷᱚᱱᱟᱜ ᱥᱮ ᱥᱟᱺᱜᱤᱧ ᱫᱤᱥᱚᱢ ᱠᱷᱚᱱᱟᱜ ᱧᱮᱧᱮᱞ ᱠᱚ ᱦᱚᱲ ᱠᱚ ᱦᱤᱡᱩᱜᱼᱟ ᱛᱚ ᱱᱩᱭ ᱵᱚᱸᱜᱟ ᱴᱷᱮᱱ ᱱᱚᱝᱠᱟᱱ ᱫᱟᱲᱮ ᱢᱮᱱᱟᱜᱼᱟ ᱛᱚ ᱡᱟᱦᱟᱸᱭ ᱡᱩᱫᱤ ᱱᱚᱸᱰᱮ ᱨᱚᱲ ᱦᱚᱴᱚ ᱠᱟᱜᱼᱟᱭ ᱥᱮ ᱱᱚᱸᱰᱮ ᱩᱱᱤ ᱴᱷᱮᱱ ᱨᱚᱲ ᱚᱴᱚᱠᱟᱜᱼᱟᱭ ᱥᱮ ᱢᱟᱹᱱᱥᱤᱠ ᱚᱴᱚᱠᱟᱜᱼᱟᱭ ᱜᱚᱰ ᱡᱚᱦᱟᱨ ᱴᱚᱠᱟᱜ ᱟᱭ ᱡᱟᱦᱟᱸᱭ ᱨᱚᱲ ᱠᱟᱜᱼᱟ ᱚᱱᱟ ᱚᱱᱟ ᱱᱟᱜ ᱯᱷᱚᱞ ᱜᱮ ᱧᱟᱢᱟᱭ ᱛᱚ ᱚᱱᱟ ᱯᱷᱚᱞ ᱮ ᱧᱟᱢ ᱞᱮᱠᱷᱟᱱ ᱜᱮ ᱱᱚᱸᱰᱮ ᱫᱚ ᱢᱟᱹᱱᱥᱤᱠ ᱦᱟᱞᱟ ᱦᱩᱭᱩᱜᱼᱟ ᱱᱚᱸᱰᱮ ᱫᱚ ᱱᱚᱝᱠᱟ ᱢᱟᱹᱱᱥᱤᱠ ᱦᱩᱭᱩᱜᱼᱟ ᱡᱮ ᱢᱮᱨᱚᱢ ᱢᱮᱨᱚᱢ ᱠᱚ ᱮᱢ ᱠᱟᱜᱼᱟ ᱚᱱᱟ ᱛᱮᱦᱚᱸ ᱢᱟᱹᱱᱥᱤᱠ ᱦᱩᱭᱩᱜᱼᱟ ᱟᱨ ᱥᱮᱸᱜᱮᱞ ᱞᱮᱵᱮᱫ ᱥᱮᱸᱜᱮᱞ ᱪᱮᱛᱟᱱ ᱨᱮ ᱥᱮᱸᱜᱮᱞ ᱪᱮᱛᱟᱱ ᱨᱮᱠᱚ ᱛᱟᱲᱟᱢ ᱚᱪᱚ ᱠᱚᱣᱟ ᱚᱱᱟ ᱦᱚᱸ ᱢᱤᱫᱴᱮᱱ ᱢᱟᱹᱱᱥᱤᱠ ᱦᱩᱭᱩᱜᱼᱟ ᱟᱹᱰᱤ ᱨᱚᱠᱚᱢ ᱛᱮ ᱱᱚᱸᱰᱮ ᱢᱟᱹᱱᱥᱤᱠ ᱠᱚ ᱮᱢᱟ ᱡᱟᱨ ᱯᱷᱚᱞ ᱦᱚᱸ ᱠᱚ ᱧᱟᱢ ᱜᱮᱭᱟ ᱱᱚᱸᱰᱮ ᱱᱩᱭ ᱵᱚᱸᱜᱟ ᱴᱷᱮᱱ ᱱᱚᱝᱠᱟᱱ ᱫᱟᱲᱮ ᱢᱮᱱᱟᱜᱼᱟ ᱛᱚ ᱚᱱᱟ ᱧᱮᱞ ᱞᱟᱹᱜᱤᱫ ᱛᱮ ᱟᱹᱰᱤ ᱥᱟᱺᱜᱤᱧ ᱠᱷᱚᱱᱟᱜ ᱟᱹᱰᱤ ᱥᱟᱺᱜᱤᱧ ᱫᱤᱥᱚᱢ ᱨᱮᱱ ᱦᱚᱲ ᱠᱚ ᱦᱤᱡᱩᱜ ᱼᱟ ᱥᱮ ᱱᱚᱣᱟ ᱴᱚᱴᱷᱟ ᱨᱮᱱ ᱦᱚᱲ ᱠᱚᱦᱚᱸ ᱠᱚ ᱡᱟᱣᱨᱟᱜᱼᱟ ᱟᱹᱰᱤ ᱥᱟᱸᱜᱮ ᱚᱱᱟ ᱧᱮᱞ ᱞᱟᱹᱜᱤᱫ ᱛᱮ ᱠᱚ ᱦᱤᱡᱩᱜᱼᱟ ᱡᱮ ᱥᱮᱸᱜᱮᱞ ᱪᱮᱛᱟᱱ ᱨᱮ ᱦᱚᱲ ᱠᱚ ᱛᱟᱲᱟᱢᱟ ᱚᱱᱟ ᱧᱮᱞ ᱞᱟᱹᱜᱤᱫ ᱛᱮᱜᱮ ᱟᱹᱰᱤ ᱥᱟᱺᱜᱤᱧ ᱠᱷᱚᱱ ᱠᱚ ᱦᱤᱡᱩᱜᱼᱟ ᱛᱚ ᱱᱚᱸᱰᱮ ᱟᱵᱟᱨ ᱪᱮᱫ ᱵᱟᱹᱨᱥᱤᱧ ᱯᱚᱨᱚᱵᱽ ᱦᱩᱭᱩᱜᱼᱟ ᱵᱟᱹᱨᱥᱤᱧ ᱯᱚᱨᱚᱵᱽ ᱦᱩᱭ ᱠᱟᱛᱮᱜ ᱟᱵᱟᱨ ᱪᱮᱫ ᱚᱱᱟ ᱯᱷᱩᱞᱠᱩᱥᱢᱟᱹ ᱜᱟᱭᱟᱱ ᱵᱟᱹᱦᱤ ᱨᱮ ᱟᱵᱟᱨ ᱜᱟᱭᱟᱱ ᱦᱚᱸ ᱦᱩᱭᱩᱜᱼᱟ ᱢᱤᱫ ᱧᱤᱫᱟᱹ ᱛᱮ ᱜᱟᱭᱟᱱ ᱦᱩᱭᱩᱜᱼᱟ ᱜᱟᱭᱟᱱ ᱦᱚᱸ ᱠᱚ ᱧᱮᱞᱟ ᱟᱹᱰᱤ ᱠᱤᱪᱷᱩ ᱫᱚᱠᱟᱱ ᱫᱟᱹᱱᱤ ᱠᱚ ᱟᱹᱜᱩ ᱠᱟᱜᱼᱟ ᱚᱱᱟ ᱠᱚᱦᱚᱸ ᱠᱤᱨᱤᱧ ᱟᱹᱠᱷᱨᱤᱧᱚᱜ ᱛᱟᱠᱚᱣᱟ ᱟᱹᱰᱤ ᱟᱭᱢᱟ ᱜᱮ ᱟᱨ ᱱᱚᱝᱠᱟ ᱜᱮ ᱚᱝᱠᱟ ᱜᱮ ᱟᱹᱰᱤ ᱥᱟᱸᱜᱮ ᱦᱚᱲ ᱠᱚ ᱠᱚ ᱦᱤᱡᱩᱜᱼᱟ ᱱᱚᱝᱠᱟ ᱜᱮ ᱠᱤᱨᱤᱧ ᱟᱠᱷᱨᱤᱧᱚᱜ ᱛᱟᱠᱚᱣᱟ ᱟᱨ ᱱᱚᱝᱠᱟ ᱜᱮ ᱯᱚᱨᱚᱵᱽ ᱨᱮ ᱟᱹᱰᱤ ᱦᱚᱲ ᱥᱟᱞᱟᱜ ᱧᱮᱯᱮᱞ ᱧᱟᱸᱯᱟᱢ ᱦᱩᱭᱩᱜᱼᱟ ᱟᱹᱰᱤ ᱥᱟᱺᱜᱤᱧ ᱟᱭᱢᱟ ᱫᱤᱥᱚᱢ ᱨᱮᱱ ᱦᱚᱲ ᱥᱟᱞᱟᱜ ᱦᱚᱢ ᱧᱮᱯᱮᱞᱟ ᱚᱱᱟᱛᱮᱜᱮ ᱱᱚᱸᱰᱮ ᱱᱚᱝᱠᱟᱱ ᱢᱤᱫᱴᱮᱱ ᱵᱚᱸᱜᱟᱭ ᱩᱯᱮᱞ ᱟᱠᱟᱱᱟ ᱥᱮ ᱯᱚᱨᱚᱵᱽ ᱦᱚᱸ ᱦᱩᱭᱩᱜ ᱠᱟᱱᱟ ᱚᱱᱟ ᱵᱟᱨᱮ ᱛᱮᱜᱮ ᱩᱱᱤ ᱵᱚᱸᱜᱟ ᱵᱟᱠᱷᱨᱟ ᱛᱮᱜᱮ ᱟᱹᱰᱤ ᱠᱤᱪᱷᱩ ᱱᱚᱸᱰᱮ ᱱᱟᱜ ᱟᱹᱰᱤ ᱠᱤᱪᱷᱩ ᱦᱩᱭᱩᱜ ᱠᱟᱱᱟ ᱛᱚ ᱚᱱᱟ ᱜᱮ ᱥᱟᱝᱜᱷᱟᱨᱤᱭᱟᱹ ᱠᱚ ᱵᱟᱠᱚ ᱵᱟᱲᱟᱭ ᱛᱟᱦᱮᱸᱜᱼᱟ ᱛᱚ ᱛᱮᱦᱮᱧ ᱟᱵᱚ ᱚᱱᱟ ᱜᱤᱧ ᱞᱟᱹᱭ ᱥᱚᱫᱚᱨᱼᱟᱜ ᱵᱚᱱᱟ